ᱦᱳᱭ ᱤᱧᱫᱚ ᱢᱤᱫ ᱢᱟᱜᱽ ᱦᱤᱞᱳᱜ ᱞᱟᱹᱴᱩ ᱜᱟᱫᱮᱞ ᱞᱟᱹᱜᱤᱫ ᱡᱚᱢᱟᱜ ᱤᱧ ᱤᱥᱤᱱ ᱞᱮᱫᱟ ᱚᱱᱟ ᱫᱚ ᱱᱟᱣᱟ ᱥᱮᱨᱢᱟ ᱵᱟᱵᱚᱫᱛᱮ ᱢᱤᱫ ᱢᱟᱜᱽ ᱛᱟᱦᱮᱸ ᱠᱟᱱᱟ